ᱟᱪᱪᱷᱟ ᱟᱪᱪᱷᱟ ᱪᱮᱫ ᱵᱮᱱ ᱞᱟᱹᱭ ᱮᱫ ᱛᱟᱦᱮᱸᱫ ᱦᱮᱸ ᱵᱮᱠᱤᱭᱟᱹ ᱢᱟᱺᱡᱷᱤ ᱵᱟᱵᱟ ᱠᱟᱱ ᱜᱤᱭᱟᱹᱧ ᱚᱻ ᱯᱚᱨᱚᱵᱽ ᱛᱚ ᱱᱚᱣᱟ ᱟᱞᱮ ᱥᱩᱨ ᱥᱩᱯᱩᱨ ᱫᱚ ᱦᱩᱭᱩᱜ ᱜᱮᱭᱟ ᱚᱵᱳᱥᱽᱥᱳᱭ ᱢᱟᱱᱮ ᱦᱚᱸᱦᱚᱭ ᱥᱟᱢᱱᱮ ᱢᱤᱫᱴᱮᱱ ᱱᱚᱣᱟ ᱥᱚᱨᱦᱟᱭ ᱵᱚᱸᱜᱟ ᱱᱚᱸᱼᱚᱭ ᱥᱚᱨᱦᱟᱭ ᱵᱚᱸᱜᱟ ᱯᱩᱨᱱᱤᱢᱟ ᱢᱤᱫᱴᱮᱱ ᱢᱮᱞᱟ ᱯᱚᱨᱚᱵᱽ ᱦᱩᱭᱩᱜ ᱛᱟᱞᱮᱭᱟ ᱟᱹᱰᱤ ᱢᱟᱨᱟᱝ ᱦᱮᱸ ᱱᱚᱣᱟ ᱯᱚᱨᱚᱵᱽ ᱨᱮ ᱫᱤᱥᱚᱢ ᱠᱷᱚᱱ ᱵᱤᱫᱮᱥ ᱠᱷᱚᱱ ᱫᱮᱥ ᱵᱤᱫᱮᱥ ᱠᱷᱚᱱ ᱟᱭᱢᱟ ᱦᱚᱲ ᱠᱚ ᱦᱤᱡᱩᱜ ᱜᱮᱭᱟ ᱟᱨ ᱠᱤ ᱱᱚᱣᱟ ᱯᱩᱨᱱᱤᱢᱟ ᱢᱮᱞᱟ ᱠᱷᱩᱱᱴᱟᱹᱣ ᱱᱚᱰᱮ ᱥᱤᱢ ᱛᱩᱯᱩᱫ ᱠᱚ ᱦᱩᱭᱩᱜ ᱟ ᱟᱹᱰᱤ ᱡᱟᱠᱟᱞᱳ ᱥᱤᱢ ᱛᱩᱯᱩᱫ ᱦᱚᱸ ᱦᱩᱭᱩᱜ ᱟ ᱛᱟᱨᱟᱥᱤᱧ ᱵᱮᱲᱟ ᱫᱚ ᱮᱭ ᱠᱷᱩᱱᱴᱟᱹᱣ ᱦᱩᱭᱩᱜ ᱟ ᱛᱟᱨᱯᱚᱨᱮ ᱥᱤᱝᱜᱟᱹᱲ ᱚᱠᱛᱚ ᱫᱚ ᱟᱨᱚ ᱥᱚᱨᱦᱟᱭ ᱮᱱᱮᱡ ᱦᱩᱭᱩᱜ ᱟ ᱥᱟᱲᱯᱟ ᱮᱱᱮᱡ ᱦᱩᱭᱩᱜ ᱟ ᱦᱮᱸ ᱟᱨ ᱧᱮᱸᱧᱮᱸᱞᱤᱭᱟᱹ ᱦᱚᱸ ᱥᱩᱨ ᱠᱷᱚᱱᱟᱜ ᱥᱟᱺᱜᱤᱧ ᱠᱷᱚᱱᱟᱜ ᱫᱚᱢᱮ ᱠᱚ ᱦᱤᱡᱩᱜ ᱟ ᱟᱫᱚ ᱱᱚᱶᱟ ᱵᱚᱠᱷᱚᱨᱟ ᱛᱮ ᱟᱵᱮᱱ ᱫᱚ ᱟᱪᱪᱷᱟ ᱤᱭᱟᱹ ᱮᱸ ᱵᱟᱵᱮᱱ ᱦᱮᱡ ᱵᱟᱲᱟ ᱟᱠᱟᱱᱟ ᱱᱚᱣᱟ ᱠᱚᱨᱮᱫ ᱫᱚ ᱟᱸᱫᱷᱟ ᱛᱮ ᱱᱚᱣᱟ ᱠᱷᱟᱛᱲᱟ ᱛᱚᱞᱟᱴ ᱨᱮ ᱱᱚᱣᱟ ᱥᱩᱨ ᱥᱩᱯᱩᱨ ᱟᱸᱡᱚᱢ ᱟᱠᱟᱫ ᱜᱮᱭᱟᱵᱮᱱ

ᱟᱪᱪᱷᱟ ᱟᱪᱪᱷᱟ ᱱᱟᱯᱟᱭ ᱠᱟᱛᱷᱟ ᱜᱮ ᱛᱟᱦᱞᱮ ᱦᱮᱸ ᱦᱤᱡᱩᱜ ᱵᱮᱱ ᱱᱚᱛᱮ ᱱᱟᱜ ᱯᱚᱨᱚᱵᱽ ᱠᱚ ᱠᱟᱹᱴᱤᱡ ᱩᱯᱚᱵᱷᱳᱠ ᱞᱮᱵᱮᱱ ᱦᱮᱸ ᱟᱨᱚ ᱯᱚᱨᱚᱵᱽ ᱫᱚ ᱦᱩᱭᱩᱜ ᱟ ᱮᱭ ᱥᱟᱠᱨᱟᱛ ᱦᱩᱭᱩᱜ ᱟ ᱱᱚᱣᱟ ᱯᱩᱥ ᱨᱮᱭᱟᱜ ᱢᱩᱪᱟᱹᱫᱽ ᱱᱟᱜ ᱢᱩᱪᱟᱹᱫᱽ ᱨᱮ ᱥᱟᱠᱨᱟᱛ ᱯᱚᱨᱚᱵᱽ ᱡᱟᱦᱟᱸ ᱫᱚ ᱮᱱᱦᱚᱸ ᱱᱚᱶᱟ ᱠᱚᱨᱮ ᱦᱩᱭᱩᱜ ᱟ ᱟᱨᱚ ᱦᱩᱭᱩᱜ ᱟ ᱚᱱᱟ ᱵᱷᱟᱹᱵᱽᱱᱤ ᱯᱚᱨᱚᱵᱽ ᱠᱚ ᱢᱮᱛᱟᱜ ᱟ ᱠᱟᱰᱟ ᱢᱟᱜ ᱦᱩᱭᱩᱜ ᱟ ᱚᱱᱟ ᱠᱟᱰᱟ ᱢᱟᱜ ᱠᱚᱨᱮ ᱚᱱᱟ ᱟᱹᱰᱤ ᱱᱚᱶᱟ ᱠᱚᱫᱚ ᱧᱩᱛᱩᱢᱟᱱ ᱯᱚᱨᱚᱵᱽ ᱠᱟᱱᱟ ᱟᱨ ᱠᱤ ᱦᱮᱸ ᱟᱫᱚ ᱱᱚᱶᱟ ᱠᱚ ᱯᱚᱨᱚᱵᱽ ᱫᱚ ᱵᱮᱱ ᱟᱸᱡᱚᱢ ᱟᱠᱟᱫ ᱜᱮᱭᱟ ᱵᱟᱵᱮᱱ ᱦᱮᱡ ᱥᱮᱴᱮᱨ ᱟᱠᱟᱱ ᱨᱮᱦᱚᱸ ᱵᱟᱵᱮᱱ ᱧᱮᱞ ᱟᱠᱟᱫ ᱨᱮᱦᱚᱸ ᱛᱚᱵᱮ ᱟᱹᱰᱤ ᱡᱷᱟᱠᱟᱞᱳ ᱦᱩᱭᱩᱜ ᱟ ᱦᱮᱸ ᱠᱟᱨᱟᱢ ᱠᱚ ᱦᱮᱸ ᱠᱟᱨᱟᱢ ᱠᱚᱦᱚᱸ ᱠᱟᱨᱟᱢ ᱠᱚᱦᱚᱸ ᱟᱜ ᱫᱚᱢᱮ ᱦᱩᱭᱩᱜ ᱟ ᱱᱚᱣᱟ ᱠᱚᱨᱮ ᱵᱷᱟᱞᱮ ᱦᱩᱭᱩᱜ ᱟ ᱟᱨ ᱠᱤ ᱦᱮᱸ ᱦᱮᱸ ᱠᱟᱨᱟᱢ ᱠᱚ ᱵᱤᱫᱽ ᱜᱮᱭᱟ ᱠᱟᱨᱟᱢ ᱠᱚ ᱦᱮᱸ ᱟᱹᱰᱤ ᱟᱹᱰᱤ ᱥᱟᱺᱜᱤᱧ ᱠᱷᱚᱱᱟᱜ ᱫᱚᱞ ᱚᱱᱟ ᱮᱱᱮᱡ ᱞᱟᱹᱜᱤᱫ ᱠᱚ ᱦᱤᱡᱩᱜ ᱟ ᱦᱮᱸ ᱠᱷᱩᱵ ᱛᱟᱦᱞᱮ ᱦᱩᱭᱩᱜ ᱟ ᱱᱚᱣᱟᱫᱚ ᱯᱨᱟᱭ ᱵᱚᱪᱷᱚᱨ ᱵᱚᱪᱷᱚᱨ ᱜᱮ ᱢᱟᱱᱟᱣ ᱦᱩᱭᱩᱜ ᱟ ᱟᱨ ᱠᱤ

ᱟᱫᱚ ᱮᱱᱛᱮ ᱪᱮᱫ ᱞᱮᱠᱟ ᱟᱵᱮᱱ ᱮᱸᱦ ᱟᱨᱚ ᱪᱮᱫ ᱠᱚ ᱵᱟᱲᱟᱭ ᱥᱟᱱᱟᱭᱮᱫ ᱵᱮᱱᱟ ᱚᱱᱟ ᱠᱚ ᱠᱟᱹᱴᱤᱡ ᱞᱟᱹᱭ ᱵᱮᱱ ᱱᱚᱶᱟ ᱠᱚᱨᱮᱫ ᱦᱮᱸ ᱦᱩᱭᱩᱜ ᱜᱮᱭᱟ ᱚᱵᱳᱥᱼᱥᱳᱭ ᱡᱚᱛᱚ ᱠᱤᱪᱷᱩ ᱜᱮ ᱚᱱᱟ ᱠᱚ ᱚᱱᱩᱥᱴᱷᱟᱱ ᱫᱚ ᱟᱹᱰᱤ ᱨᱚᱠᱚᱢ ᱟᱨᱠᱤ ᱯᱚᱨᱚᱵᱽ ᱥᱟᱱᱛᱟᱲᱟᱜ ᱛᱚ ᱵᱚᱪᱷᱚᱨ ᱜᱮ ᱵᱤᱦᱷᱤᱱᱱᱚ ᱢᱟᱱᱮ ᱱᱚᱣᱟ ᱟᱹᱰᱤ ᱟᱹᱰᱤ ᱜᱮ ᱥᱟᱯᱲᱟᱜ ᱜᱮᱭᱟ ᱱᱚᱣᱟ ᱟᱨ ᱠᱤ ᱡᱮ ᱠᱚᱱᱚ ᱯᱚᱨᱚᱵᱽ ᱤᱫᱤ ᱠᱟᱛᱮᱫ ᱜᱮ ᱚᱱᱟ ᱡᱟᱛᱨᱟ ᱠᱚᱦᱚᱸ ᱚᱱᱟ ᱥᱟᱶᱛᱮ ᱦᱩᱭᱩᱜ ᱜᱮᱭᱟ ᱚᱱᱟ ᱯᱚᱨᱚᱵᱽ ᱞᱮᱥᱟᱲᱦᱮᱸᱫ ᱛᱮᱜᱮ ᱦᱩᱸ ᱱᱤᱛᱚᱜ ᱱᱟᱯᱟᱭ ᱜᱮ ᱚᱱᱮ ᱡᱮᱢᱚᱱ ᱤᱭᱟᱹ ᱦᱚᱸ ᱚᱱᱟ ᱠᱚ ᱢᱮᱛᱟᱜ ᱠᱟᱱᱟ ᱠᱟᱰᱟ ᱢᱟᱜ ᱚᱱᱟ ᱦᱚᱸ ᱩᱱ ᱜᱮ ᱦᱩᱭᱩᱜ ᱟ ᱟᱨ ᱠᱤ ᱢᱟᱜᱽ ᱯᱩᱥ ᱜᱮ ᱦᱩᱭᱩᱜ ᱟ ᱦᱮᱸ ᱚᱱᱰᱮ ᱦᱚᱸ ᱢᱟᱱᱮ ᱡᱟᱛᱨᱟ ᱠᱚ ᱦᱩᱭᱩᱜ ᱜᱮᱭᱟ ᱟᱨ ᱠᱤ ᱟᱨ ᱪᱮᱫ ᱠᱚ ᱟᱵᱤᱱ ᱵᱟᱲᱟᱭ ᱥᱟᱱᱟᱭᱮᱫ ᱵᱮᱱᱟ ᱚᱱᱟ ᱦᱮᱸ ᱦᱮᱸ ᱦᱮᱸ ᱫᱚᱝ ᱞᱟᱜᱽᱬᱮ ᱫᱚᱝ ᱞᱟᱜᱽᱬᱮᱸ ᱫᱚ ᱚᱱᱠᱟ ᱜᱮ ᱵᱟᱯᱞᱟ ᱠᱚ ᱱᱮᱸᱰᱟ ᱜᱚᱸᱰᱟ ᱞᱮᱱ ᱠᱷᱟᱱ ᱜᱮ ᱫᱚᱝ ᱞᱟᱜᱽᱬᱮᱸ ᱦᱩᱭᱩᱜ ᱢᱟᱱᱮ ᱫᱚᱝ ᱠᱚ ᱵᱷᱟᱞᱮ ᱠᱚ ᱮᱱᱮᱡ ᱥᱮᱨᱮᱧᱟ ᱟᱹᱛᱩ ᱨᱮ ᱯᱟᱹᱨᱤ ᱯᱟᱹᱨᱥᱤᱠ ᱟᱹᱛᱩ ᱠᱷᱚᱱᱟᱜ ᱠᱚ ᱦᱤᱡᱩᱜ ᱜᱮᱭᱟ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱦᱤᱡᱩᱜ ᱟ ᱦᱮᱸ ᱫᱚᱝ ᱠᱚ ᱮᱱᱮᱡᱟ ᱧᱤᱸᱫᱟᱹ ᱢᱟᱱᱮ ᱯᱷᱩᱨᱛᱤ ᱡᱚᱱᱟᱜ ᱟᱠᱚ ᱦᱩᱸ ᱦᱮᱸ ᱱᱚᱣᱟ ᱠᱚᱫᱚ ᱚᱱᱟ ᱥᱤᱡᱤᱱ ᱨᱮ ᱵᱷᱟᱞᱮ ᱜᱮ ᱦᱩᱭᱩᱜ ᱟ ᱟᱨ ᱠᱤ ᱦᱮᱸ ᱫᱚᱝ ᱫᱚ ᱟᱫᱚ ᱚᱱᱮ ᱚᱱᱠᱟ ᱦᱮᱸ ᱚᱱᱟ ᱫᱚ ᱱᱤᱡᱮ ᱱᱤᱡᱮ ᱜᱮᱛᱚ ᱟᱵᱚ ᱦᱮᱸ ᱥᱚᱢᱟᱡᱽ ᱨᱮᱭᱟᱜ ᱢᱟᱦᱟᱸ ᱫᱚ ᱦᱩᱸ ᱥᱟᱱᱛᱟᱲ ᱥᱚᱢᱟᱡᱽ ᱫᱚ ᱵᱟᱲᱟᱭᱟᱢ ᱛᱚ ᱡᱟᱦᱟᱸ ᱨᱮᱜᱮ ᱮᱸ ᱤᱱᱠᱟᱹ ᱠᱚ ᱟᱸᱡᱚᱢ ᱞᱮᱠᱷᱟᱱ ᱠᱚ ᱦᱮᱸ ᱫᱚᱢᱮᱞ ᱫᱚᱢᱮᱞ ᱠᱚᱲᱟ ᱜᱤᱫᱽᱨᱟᱹ ᱠᱚ ᱮᱸ ᱦᱮᱡ ᱥᱮᱴᱮᱨᱚᱜ ᱟ ᱟᱨ ᱨᱟᱹᱥᱠᱟᱹ ᱟᱸᱜᱟᱭᱟᱠᱚ ᱦᱩᱸ ᱟᱪᱪᱷᱟ ᱟᱪᱪᱷᱟ ᱴᱷᱤᱠ ᱜᱮᱭᱟ ᱴᱷᱤᱠ ᱟᱪᱷᱮ ᱟᱵᱮᱱ ᱦᱤᱡᱩᱜ ᱵᱮᱱ ᱱᱚᱛᱮ ᱦᱮᱸ ᱟᱨ ᱧᱮᱞ ᱤᱫᱤ ᱵᱮᱱ ᱚᱱᱟ ᱴᱟᱭᱤᱢ ᱠᱚ ᱫᱚ ᱠᱟᱹᱴᱤᱡ ᱵᱮᱱ ᱴᱷᱤᱠᱟᱹ ᱫᱚᱦᱚ ᱠᱟᱜ ᱵᱮᱱ ᱚᱱᱮᱞᱤᱧ ᱞᱟᱭᱟᱫᱵᱮᱱ ᱱᱚᱶᱟ ᱠᱩᱱᱟᱹᱢᱤ ᱯᱩᱨᱱᱤᱢᱟ ᱥᱚᱦᱨᱟᱭ ᱧᱮᱞ ᱮᱸ ᱫᱚ ᱟᱞᱚ ᱵᱮᱱ ᱤᱭᱟᱹᱭᱟ ᱦᱤᱡᱩᱜ ᱵᱮᱱ ᱱᱚᱸᱰᱮ ᱟᱨ ᱠᱤ ᱡᱟᱠ ᱱᱚᱰᱮ ᱯᱩᱨᱱᱤᱢᱟ ᱦᱮᱸ ᱚᱱᱟ ᱨᱟᱥ ᱯᱩᱨᱱᱤᱢᱟ ᱧᱩᱛᱩᱢ ᱡᱟᱦᱟᱸ ᱦᱩᱭᱩᱜ ᱠᱟᱱᱟ ᱚᱱᱟ ᱫᱚ ᱨᱟᱥ ᱯᱩᱨᱱᱤᱢᱟ ᱦᱤᱥᱟᱹᱵᱽ ᱞᱮᱠᱟᱛᱮ ᱫᱤᱱ ᱠᱷᱚᱱ ᱞᱮᱠᱷᱟᱜ ᱟ ᱟᱨ ᱠᱤ ᱴᱷᱤᱠ ᱜᱮᱭᱟ ᱛᱟᱦᱚᱞᱮ